ᱢᱤᱫ ᱵᱟᱨ ᱥᱮᱨᱢᱟ ᱞᱟᱦᱟ ᱫᱚ ᱦᱟᱠᱩ ᱥᱟᱵ ᱪᱟᱞᱟᱜ ᱞᱟᱹᱜᱤᱫ ᱟᱹᱰᱤᱜᱚᱴᱟᱝ ᱥᱟᱯᱟᱵ ᱤᱫᱤ ᱦᱩᱭᱩᱜ ᱛᱟᱦᱮᱸᱫᱚᱜ ᱟᱱ ᱟᱹᱰᱤ ᱜᱚᱴᱟᱝ ᱥᱟᱯᱟᱵ ᱤᱫᱤ ᱦᱩᱭᱩᱜ ᱛᱟᱦᱮᱸᱫᱚᱜ ᱟᱱ ᱡᱮᱢᱚᱱ ᱡᱷᱤᱢᱨᱤ ᱯᱟᱴᱟ ᱴᱚᱨᱚᱰᱟᱝ ᱟᱨ ᱥᱟᱶᱛᱮ ᱟᱨᱮᱡ ᱞᱟᱹᱜᱤᱫ ᱦᱟᱠᱩ ᱠᱚ ᱟᱨᱮᱡ ᱞᱟᱹᱜᱤᱫ ᱵᱟᱞᱴᱤᱱ ᱮᱢᱟᱱ ᱠᱚ ᱤᱫᱤᱛᱚᱨᱟ ᱦᱩᱭᱩᱜ ᱛᱟᱦᱮᱸᱫᱚᱜ ᱟᱱ ᱥᱮ ᱢᱚᱥᱟᱨᱤ ᱮᱢᱟᱱ ᱠᱚᱦᱚᱸ ᱤᱫᱤ ᱦᱩᱭᱩᱜᱼᱟ ᱟᱨ ᱟᱹᱰᱤ ᱥᱟᱸᱜᱮ ᱦᱚᱲ ᱪᱟᱞᱟᱣ ᱦᱩᱭᱩᱜᱼᱟ ᱛᱚᱵᱮ ᱮᱱᱟᱝ ᱦᱟᱠᱩ ᱥᱟᱵ ᱫᱚ ᱦᱩᱭᱩᱜᱼᱟ ᱟᱨ ᱥᱟᱸᱜᱮ ᱪᱟᱞᱟᱣ ᱞᱮᱱᱠᱷᱟᱱ ᱦᱟᱠᱩ ᱠᱚ ᱥᱟᱵᱚᱜᱼᱟ ᱟᱨ ᱚᱱᱟ ᱞᱟᱹᱜᱤᱫᱛᱮ ᱥᱟᱯᱟᱵ ᱦᱚᱸ ᱟᱹᱰᱤᱜᱟᱱ ᱤᱫᱤ ᱦᱩᱭᱩᱜᱼᱟ ᱛᱟᱦᱮᱸᱫ ᱡᱮᱢᱚᱱ ᱡᱷᱤᱢᱨᱤ ᱯᱟᱴᱟ ᱠᱚᱦᱚᱸ ᱟᱨᱵᱟᱝ ᱮᱢᱟᱱᱛᱮ ᱡᱩᱫᱤ ᱜᱟᱰᱟᱨᱮ ᱦᱟᱠᱩ ᱥᱟᱵ ᱞᱟᱹᱜᱤᱫ ᱪᱟᱞᱟᱣ ᱦᱩᱭᱩᱜᱼᱟ ᱮᱱᱠᱷᱟᱱ ᱦᱟᱥᱟ ᱠᱚᱦᱚᱸ ᱤᱫᱤᱛᱚᱨᱟ ᱦᱩᱭᱩᱜᱼᱟ ᱟᱨ ᱠᱤᱵᱟᱝ ᱥᱟᱠᱟᱢ ᱠᱚᱦᱚᱸ ᱚᱱᱟ ᱦᱟᱥᱟ ᱡᱟᱦᱟᱸ ᱦᱟᱥᱟ ᱤᱫᱤ ᱛᱚᱨᱟ ᱦᱩᱭᱩᱜᱼᱟ ᱚᱱᱟ ᱦᱟᱥᱟ ᱡᱟᱦᱟᱸ ᱦᱟᱥᱟ ᱤᱫᱤ ᱛᱚᱨᱟ ᱦᱩᱭᱩᱜᱼᱟ ᱚᱱᱟ ᱦᱟᱥᱟ ᱫᱚ ᱟᱫᱚ ᱚᱱᱟᱛᱮ ᱮᱥᱮᱫ ᱠᱟᱛᱮᱸᱫ ᱟᱨ ᱥᱟᱠᱟᱢ ᱠᱚᱛᱮ ᱮᱥᱮᱫ ᱠᱟᱛᱮᱫ ᱡᱟᱦᱟᱸ ᱡᱮ ᱛᱷᱟᱲᱟ ᱠᱚᱣᱟ ᱠᱚ ᱚᱱᱠᱟ ᱦᱚᱸ ᱦᱟᱠᱩ ᱠᱚ ᱥᱟᱵ ᱠᱚ ᱛᱟᱦᱮᱫᱚᱜ ᱟᱱ ᱟᱨ ᱵᱟᱝ ᱱᱚᱝᱠᱟ ᱦᱚᱸ ᱥᱮ ᱦᱟᱱᱟ ᱱᱟᱣᱟ ᱪᱟᱨᱟ ᱮᱢ ᱠᱟᱛᱮᱫ ᱦᱚᱸ ᱤᱫᱤ ᱦᱩᱭᱩᱜᱼᱟ ᱤᱫᱤᱛᱚᱨᱟ ᱦᱩᱭᱩᱜᱼᱟ ᱟᱨ ᱚᱱᱟ ᱠᱚ ᱪᱟᱨᱟ ᱮᱢ ᱠᱟᱛᱮᱫ ᱦᱟᱠᱩ ᱦᱚᱸ ᱥᱟᱵ ᱦᱩᱭᱩᱜ ᱛᱟᱦᱮᱸᱫᱚᱜ ᱟᱱ